ᱚᱡᱚᱱ ᱠᱚᱢ ᱨᱮᱭᱟᱜ ᱨᱤᱠᱟᱹ ᱫᱚ ᱦᱩᱭᱩᱜ ᱠᱟᱱᱟ ᱫᱤᱱᱟᱹᱢ ᱫᱤᱱ ᱮᱠᱥᱟᱨᱥᱟᱭᱤᱡᱽ ᱦᱩᱭᱩᱜᱼᱟ ᱟᱨ ᱡᱚᱢ ᱧᱩ ᱠᱚ ᱠᱟᱹᱴᱤᱡ ᱠᱚᱢ ᱦᱩᱭᱩᱜᱼᱟ ᱤᱱᱟᱹ ᱠᱚ ᱜᱮ